ᱛᱳ ᱜᱚᱢᱠᱮ ᱤᱧᱤᱧ ᱢᱮᱱᱮᱫ ᱛᱟᱦᱮᱱᱟ ᱡᱮ ᱡᱟᱦᱟᱸ ᱟᱯᱮ ᱚᱱᱟ ᱯᱷᱤᱞᱤᱯᱠᱟᱨᱴ ᱠᱷᱚᱱ ᱡᱟᱦᱟᱸ ᱴᱤ ᱥᱟᱨᱴᱤᱧ ᱚᱰᱟᱨ ᱞᱮᱫᱟ ᱛᱳ ᱜᱚᱢᱠᱮ ᱚᱱᱟ ᱴᱤ ᱥᱟᱨᱴ ᱫᱚ ᱟᱹᱰᱤ ᱠᱚᱢᱯᱷᱳᱴᱮᱵᱮᱞ ᱦᱩᱭ ᱠᱟᱱ ᱛᱤᱧᱟᱹ ᱟᱨ ᱟᱹᱰᱤ ᱱᱟᱯᱟᱭ ᱠᱳᱣᱟᱞᱤᱴᱤᱧ ᱧᱟᱢ ᱠᱟᱫᱟ ᱛᱳ ᱜᱚᱢᱠᱮ ᱚᱱᱟ ᱠᱷᱟᱹᱛᱤᱨ ᱟᱯᱮ ᱢᱟᱱᱮ ᱯᱷᱤᱞᱤᱯᱠᱟᱨᱴ ᱨᱮᱱ ᱥᱟᱱᱟᱢ ᱠᱟᱹᱢᱭᱟᱹ ᱠᱚ ᱤᱧ ᱯᱟᱦᱴᱟ ᱥᱮᱫ ᱠᱷᱚᱱ ᱟᱹᱰᱤ ᱟᱹᱰᱤ ᱟᱭᱢᱟ ᱥᱟᱨᱦᱟᱣ ᱟᱨ ᱛᱷᱮᱝᱠ ᱤᱭᱩ